ᱤᱧ ᱡᱚᱠᱷᱚᱱ ᱡᱟᱦᱟᱸ ᱥᱮᱫ ᱜᱮ ᱫᱟᱬᱟᱱᱤᱧ ᱪᱟᱞᱟᱜᱼᱟ ᱟᱫᱚ ᱚᱱᱟ ᱡᱟᱭᱜᱟ ᱨᱮᱱᱟᱜ ᱢᱚᱱᱮᱨᱧ ᱵᱷᱟᱹᱵᱤᱭᱟ ᱚᱱᱟ ᱡᱟᱭᱜᱟ ᱨᱮ ᱪᱮᱫ ᱤᱧ ᱧᱟᱢ ᱫᱟᱲᱮᱭᱟᱜᱼᱟ ᱪᱮᱫᱟᱜ ᱡᱮ ᱟᱹᱛᱷᱟᱹᱲᱤ ᱫᱟᱬᱟ ᱫᱚ ᱵᱷᱟᱜᱮ ᱫᱚ ᱵᱟᱝ ᱠᱟᱱᱟ ᱚᱸᱰᱮ ᱥᱮᱱ ᱠᱟᱛᱮᱫ ᱚᱱᱠᱟᱱ ᱡᱤᱱᱤᱥ ᱚᱱᱠᱟ ᱥᱮᱪᱮᱫ ᱥᱮ ᱞᱟᱹᱠᱛᱤᱭᱟᱱ ᱜᱮ ᱧᱟᱢᱚᱜ ᱛᱚᱵᱮ ᱦᱩᱱᱟᱹᱝ ᱫᱟᱬᱟᱱ ᱫᱚ ᱱᱟᱯᱟᱭᱟ ᱟᱫᱚ ᱡᱟᱦᱟᱸ ᱨᱮᱜᱮ ᱫᱟᱬᱟᱱ ᱢᱟ ᱫᱟᱬᱟᱱ ᱚᱠᱛᱚ ᱚᱸᱰᱮᱱᱟᱜ ᱫᱟᱨᱮᱼᱱᱟᱹᱲᱤ ᱡᱤᱣᱤ ᱡᱟᱱᱣᱟ ᱥᱮ ᱥᱟᱯᱷᱟᱼᱥᱩᱛᱨᱟ ᱟᱨ ᱫᱟᱜ ᱠᱚ ᱨᱮᱭᱟᱜ ᱡᱟᱦᱟᱸᱜᱮ ᱢᱮᱱᱟᱜ ᱥᱟᱫᱷᱚᱱ ᱚᱱᱟ ᱠᱚᱵᱚ ᱧᱮᱞᱟ ᱤᱧ ᱡᱚᱠᱷᱚᱱ ᱫᱟᱬᱟᱱᱤᱧ ᱪᱟᱞᱟᱜᱼᱟ ᱟᱫᱚ ᱤᱧ ᱥᱟᱶᱛᱮᱫᱚ ᱫᱟᱹᱛᱟᱹᱱᱤ ᱩᱢᱩᱜ ᱞᱟᱹᱜᱤᱫ ᱥᱟᱵᱩᱱ ᱥᱩᱱᱩᱢ ᱫᱚᱛᱚ ᱫᱷᱩᱛᱤ ᱠᱚᱧ ᱥᱟᱵ ᱵᱟᱲᱟ ᱠᱟᱜᱼᱟ ᱡᱤᱨᱟᱹᱣ ᱞᱟᱹᱜᱤᱫ ᱜᱟᱢᱪᱷᱟ ᱦᱚᱸ ᱫᱚᱨᱠᱟᱨᱟ ᱥᱤᱛᱩᱝ ᱵᱮᱲᱟ ᱞᱟᱹᱜᱤᱫ ᱪᱟᱛᱚᱢ ᱫᱚᱨᱠᱟᱨᱟ ᱪᱟᱛᱚᱢ ᱦᱚᱧ ᱤᱫᱤᱭᱟ

ᱡᱟᱦᱟᱱᱟᱜ ᱡᱚᱢ ᱡᱤᱱᱤᱥ ᱡᱟᱦᱟᱸ ᱛᱤᱨᱮ ᱨᱮᱸᱜᱮᱡᱼᱟ ᱮᱱᱠᱷᱟᱱ ᱡᱚᱢ ᱡᱤᱱᱤᱥ ᱦᱚᱸ ᱫᱚᱨᱠᱟᱨᱟ ᱧᱩ ᱞᱟᱹᱜᱤᱫ ᱫᱟᱜ ᱦᱚᱸ ᱤᱫᱤ ᱫᱚᱨᱠᱟᱨ ᱪᱮᱫᱟᱜ ᱡᱮ ᱵᱩᱨᱩ ᱵᱚᱫᱮᱡᱚᱜ ᱞᱮᱠᱷᱟᱱ ᱵᱩᱨᱩ ᱫᱟᱬᱟᱱ ᱵᱚ ᱪᱟᱞᱟᱜ ᱞᱮᱠᱷᱟᱱ ᱫᱟᱜ ᱫᱚ ᱱᱤᱦᱟᱹᱛᱤ ᱞᱟᱹᱠᱛᱤᱜᱼᱟ ᱚᱱᱟ ᱠᱚ ᱥᱟᱢᱟᱱ ᱞᱟᱹᱭ ᱛᱮᱜᱮ ᱟᱵᱚ ᱫᱚ ᱫᱟᱬᱟᱱ ᱵᱚ ᱪᱟᱞᱟᱜ ᱢᱟ